ᱤᱧᱟᱹᱜ ᱡᱟᱦᱟᱸ ᱡᱚᱢ ᱞᱮᱠᱟ ᱛᱮᱫᱚ ᱟᱸᱫᱷᱟᱯᱟᱹᱛᱭᱟᱹᱣ ᱢᱮᱱᱟᱜᱼᱟ ᱢᱮᱱ ᱛᱮᱫᱚ ᱞᱟᱹᱭ ᱜᱟᱱᱚᱜᱼᱟ ᱡᱮ ᱡᱚᱢ ᱥᱟᱶᱛᱮ ᱟᱨᱚ ᱡᱟᱦᱟᱱ ᱡᱮᱢᱚᱱ ᱥᱟᱵ ᱠᱟᱜ ᱟᱢ ᱡᱮ ᱛᱳᱣᱟ ᱥᱟᱶᱛᱮ ᱦᱟᱹᱠᱩ ᱡᱚᱢ ᱞᱮᱠᱚ ᱠᱷᱟᱱ ᱫᱚ ᱟᱨᱠᱤ ᱵᱟᱹᱲᱤᱡ ᱦᱩᱭᱩᱜᱼᱟ ᱚᱱᱟᱜᱮ ᱟᱸᱫᱷᱟᱯᱟᱹᱛᱭᱟᱹᱣ ᱫᱚ ᱞᱟᱹᱭ ᱞᱮᱠᱟ ᱛᱮᱫᱚ ᱟᱨ ᱚᱱᱟ ᱥᱟᱶᱛᱮ ᱢᱮᱱᱟᱜ ᱜᱮᱭᱟ ᱱᱤᱭᱟᱹ ᱡᱚᱢ ᱞᱮᱠᱟ ᱛᱮᱫᱚ ᱟᱨ ᱡᱮ ᱫᱟᱠᱟ ᱡᱚᱢ ᱯᱚᱨ ᱫᱟᱜ ᱧᱩ ᱥᱚᱝᱜᱮ ᱥᱚᱝᱜᱮ ᱛᱮᱜᱮ ᱫᱚ ᱵᱟᱝ ᱴᱷᱤᱠ ᱠᱟᱱᱟ ᱪᱮᱫᱟᱜ ᱥᱮ ᱫᱟᱜ ᱫᱟᱠᱟ ᱡᱚᱢ ᱯᱚᱨ ᱥᱚᱝᱜᱮ ᱥᱚᱝᱜᱮ ᱛᱮᱜᱮ ᱫᱟᱜ ᱧᱩ ᱞᱮᱠᱷᱟᱱ ᱫᱚ ᱛᱷᱚᱲᱟ ᱡᱩᱫᱟᱹᱜᱮ ᱟᱴᱠᱟᱨᱚᱜᱼᱟ ᱚᱥᱩᱵᱤᱫᱟ ᱦᱩᱭ ᱫᱟᱲᱮᱭᱟᱜᱼᱟ ᱛᱟᱭᱚᱢ ᱛᱮ ᱚᱱᱟ ᱛᱮᱧ ᱞᱟᱹᱭᱟ ᱫᱟᱠᱟ ᱡᱚᱢ ᱯᱚᱨ ᱫᱚ ᱥᱚᱝᱜᱮ ᱥᱚᱝᱜᱮ ᱛᱮ ᱫᱟᱜ ᱵᱟᱝ ᱧᱩ ᱞᱮᱠᱷᱟᱡ ᱜᱮ ᱜᱟᱱᱚᱜᱼᱟ ᱟᱨ ᱛᱳᱣᱟ ᱥᱟᱶᱛᱮ ᱵᱤᱞᱤ ᱫᱚ ᱛᱳᱣᱟ ᱥᱟᱶᱛᱮ ᱦᱟᱹᱠᱩ ᱵᱟᱝ ᱡᱚᱢ ᱞᱮᱠᱷᱟᱡ ᱜᱮ ᱴᱷᱤᱠᱚᱜᱼᱟ